ᱡᱟᱦᱟᱸ ᱫᱚ ᱚᱫᱷᱤᱱᱟᱭᱚᱠ ᱢᱟᱱᱮ ᱠᱳᱨᱳᱱᱟ ᱩᱱ ᱡᱚᱦᱚᱜ ᱨᱮᱱᱟᱜ ᱡᱟᱦᱟᱸ ᱦᱟᱞᱚᱛ ᱱᱚᱝᱠᱟ ᱛᱟᱦᱮᱸ ᱠᱟᱱᱟ ᱡᱮᱢᱚᱱ ᱱᱤᱡᱮ ᱟᱹᱞᱤᱧᱟᱜ ᱚᱲᱟᱜ ᱜᱮᱞᱤᱧ ᱞᱟᱹᱭᱟ ᱚᱱᱟ ᱚᱲᱟᱜ ᱨᱮ ᱟᱞᱮ ᱯᱚᱨᱤᱵᱟᱨ ᱵᱟᱧᱟᱣ ᱞᱟᱹᱜᱤᱫ ᱛᱮ ᱟᱹᱞᱤᱧ ᱡᱟᱦᱟᱸ ᱫᱚ ᱩᱱ ᱡᱚᱦᱚᱜ ᱦᱚᱲ ᱵᱟᱝ ᱠᱚ ᱛᱟᱦᱮᱱᱟ ᱩᱱ ᱡᱚᱦᱚᱜ ᱫᱟᱜ ᱥᱮ ᱡᱟᱦᱟᱱᱟᱜ ᱢᱤᱫᱛᱮ ᱡᱟᱦᱟᱸ ᱫᱚ ᱠᱟᱹᱢᱤᱜᱼᱟ ᱡᱮᱢᱚᱱ ᱫᱟᱜ ᱟᱹᱜᱩ ᱥᱚᱢᱚᱭ ᱡᱟᱦᱟᱸ ᱴᱤᱭᱩᱵᱮᱞ ᱠᱚ ᱮᱢᱟ ᱟᱠᱟᱫ ᱵᱚᱱᱟ ᱥᱮ ᱢᱤᱫᱴᱟᱝ ᱫᱟᱜ ᱴᱟᱝᱠᱟᱨ ᱱᱚᱝᱠᱟ ᱢᱤᱫᱴᱟᱝ ᱴᱷᱟᱹᱭ ᱠᱟᱱᱟ ᱱᱚᱰᱮ ᱫᱚ ᱦᱚᱲ ᱢᱮᱞᱟᱼᱢᱮᱥᱟ ᱞᱮᱱ ᱠᱷᱟᱱ ᱠᱳᱨᱳᱱᱟ ᱡᱮ ᱩᱪᱟᱹᱲᱚᱜᱼᱟ ᱛᱚ ᱚᱱᱟ ᱞᱮᱠᱟ ᱛᱮ ᱵᱟᱭᱨᱮ ᱚᱰᱚᱠ ᱞᱮᱱ ᱠᱷᱟᱱ ᱡᱟᱦᱟᱸ ᱫᱚ ᱢᱚᱪᱟ ᱥᱮ ᱢᱩ ᱱᱚᱣᱟ ᱡᱟᱭᱜᱟ ᱨᱮ ᱢᱤᱫᱴᱟᱝ ᱞᱩᱜᱽᱲᱤᱡ ᱮᱢ ᱠᱟᱛᱮᱫ ᱵᱟᱭᱨᱮ ᱩᱰᱩᱠᱚᱜ ᱦᱩᱭᱩᱜᱼᱟ ᱟᱨ ᱵᱟᱭᱨᱮ ᱚᱱᱟᱜ ᱡᱚᱠᱷᱚᱱ ᱨᱩᱣᱟᱹᱲ ᱮᱱᱟ ᱨᱩᱣᱟᱹᱲ ᱠᱟᱛᱮᱫ ᱩᱱᱤ ᱚᱱᱟ ᱫᱟᱜ ᱛᱮ ᱥᱮ ᱥᱟᱵᱚᱱ ᱛᱟᱦᱮᱱᱟ ᱱᱚᱣᱟ ᱠᱚ ᱵᱮᱵᱚᱦᱟᱨ ᱠᱟᱛᱮᱫ ᱩᱱᱤ ᱯᱚᱨᱤᱵᱟᱨ ᱨᱮᱱᱟᱜ ᱫᱟᱜᱢᱟᱹᱲᱤ ᱥᱮ ᱫᱟᱠᱟ ᱴᱩᱠᱩᱡᱮ ᱥᱟᱵ ᱫᱟᱲᱮᱜᱼᱟ ᱟᱨᱮ ᱮᱢᱟ ᱟᱨ ᱡᱮᱢᱚᱱ ᱱᱚᱣᱟ ᱩᱱ ᱡᱚᱦᱚᱜ ᱱᱚᱝᱠᱟ ᱢᱤᱫᱴᱟᱝ ᱟᱨᱚ ᱦᱟᱞᱚᱛ ᱛᱟᱦᱮᱸ ᱞᱮᱱᱟ ᱡᱟᱦᱟᱸ ᱦᱳᱥᱯᱤᱴᱟᱞ ᱡᱩᱫᱤ ᱥᱮ ᱦᱟᱥᱯᱟᱛᱟᱞᱮᱢ ᱥᱮᱱ ᱟᱠᱟᱱᱟ ᱚᱱᱟ ᱦᱟᱥᱯᱟᱛᱟᱞ ᱨᱮᱦᱚᱸ ᱡᱮ ᱟᱢ ᱫᱤᱫᱤᱢᱚᱱᱤ ᱥᱮ ᱰᱟᱠᱛᱟᱨ ᱱᱩᱠᱩ ᱛᱤ ᱨᱮᱥᱮ ᱦᱚᱲᱢᱚ ᱨᱮ ᱡᱚᱴᱮᱫ ᱠᱟᱛᱮᱫ ᱵᱟᱭ ᱪᱤᱠᱤᱛᱥᱟ ᱢᱮᱭᱟ ᱟᱢ ᱠᱩᱞᱤ ᱠᱟᱛᱮᱫ ᱜᱮ ᱨᱟᱱ ᱵᱟᱭᱨᱮ ᱨᱮᱜᱮᱭ ᱮᱢᱟᱢᱟ ᱟᱨ ᱫᱚᱠᱟᱱ ᱯᱟᱴ ᱨᱮᱦᱚᱸ ᱡᱟᱦᱟᱸ ᱫᱚ ᱱᱚᱣᱟ ᱫᱚᱠᱟᱱ ᱨᱮ ᱧᱮᱞᱚᱜ ᱠᱟᱱ ᱛᱟᱦᱮᱱᱟ ᱢᱤᱫᱴᱟᱹᱝ ᱠᱤᱨᱤᱧ ᱟᱹᱜᱩ ᱞᱮᱠᱟᱱ ᱡᱤᱱᱤᱥ ᱡᱩᱫᱤ ᱟᱹᱜᱩᱭᱮᱫᱟ ᱛᱟᱦᱚᱞᱮ ᱩᱱᱤ ᱦᱚᱸ ᱯᱷᱟᱨᱟᱠ ᱨᱮᱜᱮ ᱢᱤᱫᱴᱟᱝ ᱰᱟᱝ ᱥᱮ ᱴᱷᱮᱸᱜᱟ ᱛᱮ ᱚᱱᱛᱮ ᱠᱟᱜᱼᱟᱭ ᱟᱨ ᱚᱸᱰᱮ ᱠᱷᱚᱱᱟᱜ ᱜᱮ ᱟᱢ ᱦᱟᱛᱟᱣ ᱢᱮ ᱟᱨ ᱴᱟᱠᱟ ᱯᱚᱭᱥᱟ ᱦᱚᱸ ᱛᱟᱭ ᱟᱢ ᱚᱸᱰᱮ ᱚᱱᱟ ᱫᱚᱦᱚᱴᱚᱣᱟᱭ ᱢᱮ ᱚᱱᱟ ᱠᱟᱹᱣᱰᱤ ᱦᱚᱸ ᱚᱸᱰᱮ ᱠᱷᱚᱱᱟᱜ ᱜᱮ ᱟᱡ ᱮ ᱦᱟᱛᱟᱣᱟ ᱢᱟᱱᱮ ᱟᱹᱰᱤ ᱜᱟᱱ ᱜᱮ ᱩᱱ ᱡᱚᱦᱚᱜ ᱫᱚ ᱠᱚᱥᱴᱚ ᱵᱩᱡᱷᱟᱹᱣ ᱞᱮᱱ ᱜᱮᱭᱟ ᱥᱮ ᱱᱚᱝᱠᱟ ᱥᱩᱨ ᱥᱩᱯᱩᱨ ᱟᱹᱛᱩ ᱴᱚᱞᱟ ᱥᱮ ᱟᱹᱛᱩ ᱨᱮᱱ ᱦᱚᱲ ᱥᱟᱞᱟᱜ ᱦᱚᱸ ᱫᱩᱲᱩᱵ ᱠᱟᱛᱮᱫ ᱵᱟᱝ ᱜᱟᱞᱢᱟᱨᱟᱜ ᱠᱟᱱ ᱛᱟᱦᱮᱱᱟ ᱛᱚ ᱦᱚᱸᱜᱼᱚ ᱱᱚᱝᱠᱟ ᱠᱟᱛᱮᱫ ᱡᱟᱦᱟᱸ ᱫᱚ ᱢᱚᱪᱟ ᱥᱮ ᱢᱩ ᱞᱩᱜᱽᱲᱤᱡ ᱦᱟᱛᱟᱣ ᱠᱟᱛᱮᱫ ᱱᱚᱝᱠᱟ ᱟᱹᱛᱩ ᱴᱚᱞᱟ ᱦᱚᱲ ᱥᱟᱞᱟᱜ ᱜᱟᱞᱢᱟᱨᱟᱣ ᱟᱨ ᱱᱚᱜᱼᱚ ᱱᱚᱝᱠᱟ ᱠᱟᱛᱮᱫ ᱵᱟᱧᱪᱟᱣ ᱠᱟᱛᱮᱫ ᱢᱟᱱᱮ ᱱᱤᱡᱮ ᱚᱲᱟᱜ ᱨᱮᱱᱟᱜ ᱡᱟᱦᱟᱸ ᱫᱚ ᱯᱚᱨᱤᱵᱟᱨ ᱚᱱᱟ ᱯᱚᱨᱤᱵᱟᱨ ᱨᱚᱠᱠᱷᱟ ᱫᱚᱦᱚ ᱦᱩᱭᱟᱠᱟᱱᱟ ᱚᱱᱟ ᱨᱮᱱᱟᱜ ᱠᱩᱠᱞᱤ ᱫᱚ ᱛᱮᱞᱟ ᱫᱚ ᱱᱚᱰᱮ ᱜᱮᱞᱤᱧ ᱢᱩᱪᱟᱹᱫ ᱮᱫᱟ